ᱤᱧ ᱢᱟᱨᱟᱝ ᱵᱤᱫᱽᱫᱟᱹᱜᱟᱲ ᱥᱮ ᱯᱷᱩᱞᱠᱩᱥᱢᱟ ᱦᱟᱭ ᱤᱥᱠᱩᱞ ᱠᱷᱚᱱ ᱡᱚᱠᱷᱚᱱ ᱢᱟᱫᱽᱫᱷᱚᱢᱤᱠ ᱤᱧ ᱮᱢ ᱟᱠᱟᱫᱟ ᱟᱨ ᱢᱟᱫᱽᱫᱷᱚᱢᱤᱠ ᱨᱮ ᱯᱟᱥ ᱠᱟᱛᱮᱫ ᱵᱟᱹᱧ ᱵᱩᱡ ᱫᱟᱲᱮᱭᱟᱜ ᱠᱟᱱ ᱛᱟᱦᱮᱸᱫ ᱡᱮ ᱪᱮᱫ ᱤᱧ ᱪᱤᱠᱟᱹᱭᱟ ᱟᱨ ᱩᱱ ᱚᱠᱛᱚ ᱜᱮ ᱚᱲᱟᱜ ᱨᱮ ᱟᱭᱩ ᱵᱟᱵᱟ ᱥᱮ ᱢᱟᱨᱟᱝ ᱦᱚᱲ ᱠᱚ ᱥᱟᱶ ᱜᱚᱞᱯᱷᱚ ᱜᱟᱞᱢᱟᱨᱟᱣ ᱠᱟᱛᱮᱫ ᱥᱮ ᱵᱩᱫᱽᱫᱷᱤ ᱫᱤᱥᱟᱹ ᱦᱟᱛᱟᱣ ᱜᱮ ᱵᱩᱴᱟᱹ ᱥᱟᱹᱦᱤᱡ ᱜᱚᱴᱟ ᱫᱟᱲᱮ ᱟᱠᱟᱣᱫᱟ ᱡᱮ ᱚᱠᱟ ᱥᱮᱫ ᱞᱟᱦᱟᱜ ᱜᱟᱱᱚᱜᱼᱟ